ᱵᱷᱟᱨᱚᱛ ᱫᱤᱥᱚᱢ ᱨᱮ ᱟᱵᱚ ᱥᱟᱱᱛᱟᱲ ᱦᱩᱞᱜᱟᱹᱨᱭᱟᱹ ᱠᱚᱫᱚ ᱠᱚ ᱦᱩᱭᱩᱜ ᱠᱟᱱᱟ ᱵᱤᱨ ᱥᱤᱫᱩ ᱠᱟᱱᱩ ᱪᱟᱸᱫᱽ ᱵᱷᱚᱭᱨᱳᱵᱽ ᱯᱷᱩᱞᱚ ᱡᱷᱟᱱᱚ ᱵᱟᱵᱟ ᱛᱤᱞᱠᱟᱹ ᱢᱟᱺᱡᱷᱤ ᱵᱤᱨᱥᱟ ᱢᱩᱱᱰᱟ ᱱᱩᱠᱩᱜᱮ ᱯᱳᱭᱞᱳ ᱯᱷᱩᱨᱜᱟᱹᱞ ᱟᱸᱫᱳᱲ ᱫᱚᱠᱚ ᱮᱛᱚᱦᱚᱵ ᱞᱮᱫᱟ